ᱦᱮᱸ ᱤᱧ ᱯᱚᱛᱚᱵ ᱢᱩᱨᱟᱹᱭ ᱤᱧ ᱪᱟᱞᱟᱣᱟ ᱥᱮᱱ ᱠᱟᱱᱟ ᱤᱧᱟᱹᱜ ᱚᱲᱟᱜ ᱨᱮ ᱟᱹᱰᱤᱜᱟᱱ ᱯᱩᱛᱷᱤ ᱢᱮᱱᱟᱜ ᱠᱟᱫᱟ ᱟᱨ ᱚᱱᱟᱫᱚ ᱦᱩᱭᱩᱜ ᱠᱟᱱᱟ ᱜᱚᱞᱯᱚ ᱯᱩᱛᱷᱤ ᱢᱟᱱᱮ ᱠᱟᱹᱦᱱᱤ ᱯᱩᱛᱷᱤ ᱟᱨ ᱚᱱᱟ ᱠᱟᱹᱦᱱᱤ ᱯᱩᱛᱷᱤ ᱯᱟᱲᱦᱟᱣ ᱠᱟᱛᱮᱫ ᱦᱚᱸ ᱵᱮᱥ ᱢᱚᱡᱽ ᱵᱩᱡᱷᱟᱹᱜᱼᱟ ᱟᱨ ᱟᱹᱰᱤᱜᱟᱱ ᱚᱸᱰᱮ ᱠᱷᱚᱱ ᱜᱮᱭᱟᱱ ᱵᱚ ᱵᱩᱫᱽᱫᱷᱤ ᱟᱹᱠᱤᱞ ᱵᱚᱱ ᱧᱟᱢ ᱫᱟᱲᱮᱭᱟᱜᱼᱟ ᱟᱨ ᱚᱱᱟ ᱯᱩᱛᱷᱤ ᱨᱮᱭᱟᱜ ᱜᱚᱞᱯᱚ ᱠᱚᱦᱚᱸ ᱟᱹᱰᱤ ᱱᱟᱯᱟᱭ ᱜᱮᱭᱟ ᱟᱨ ᱚᱱᱟᱢ ᱧᱮᱞ ᱞᱮᱠᱷᱟᱱ ᱚᱱᱟ ᱯᱩᱛᱷᱤ ᱨᱮᱭᱟᱜ ᱜᱚᱞᱯᱚ ᱡᱟᱦᱟᱸ ᱚᱱᱟᱫᱚ ᱟᱵᱚᱣᱟᱜ ᱱᱚᱜᱼᱚᱭ ᱫᱤᱱᱟᱹᱢ ᱫᱤᱱ ᱪᱟᱞᱟᱜ ᱚᱠᱛᱚ ᱨᱮ ᱟᱵᱚᱣᱟᱜ ᱡᱤᱵᱚᱱ ᱨᱮ ᱠᱟᱹᱢᱤᱨᱮ ᱞᱟᱜᱟᱜᱼᱟ ᱟᱨ ᱱᱚᱣᱟ ᱯᱩᱛᱷᱤ ᱠᱚᱫᱚ ᱟᱹᱰᱤᱜᱮ ᱱᱟᱯᱟᱭᱟ ᱟᱨ ᱱᱚᱣᱟ ᱯᱩᱛᱷᱤ ᱛᱟᱦᱮᱱ ᱫᱚ ᱚᱲᱟᱜ ᱨᱮᱫᱚ ᱱᱟᱯᱭ ᱜᱮᱭᱟ ᱪᱮᱫᱟᱜ ᱡᱮ ᱥᱚᱢᱚᱭ ᱠᱚ ᱧᱟᱢ ᱞᱮᱱᱠᱷᱟᱱ ᱯᱩᱛᱷᱤ ᱯᱟᱲᱦᱟᱣ ᱞᱮᱱᱠᱷᱟᱱ ᱦᱚᱲᱟᱜ ᱥᱮ ᱱᱤᱡᱮᱨ ᱠᱚᱣᱟᱜ ᱦᱚᱸ ᱜᱮᱭᱟᱱ ᱵᱩᱫᱽᱫᱷᱤ ᱠᱚ ᱵᱤᱠᱟᱥᱚᱜᱼᱟ ᱥᱮ ᱜᱮᱭᱟᱱ ᱵᱚᱱ ᱟᱨᱡᱟᱣ ᱫᱟᱲᱮᱭᱟᱜᱼᱟ ᱟᱨ ᱱᱚᱣᱟ ᱯᱩᱛᱷᱤ ᱤᱭᱟᱹ ᱦᱩᱭᱩᱜ ᱠᱟᱱᱟ ᱜᱮᱭᱟᱱ ᱥᱮ ᱵᱩᱫᱽᱫᱷᱤ ᱟᱨᱡᱟᱣ ᱨᱮᱭᱟᱜ ᱢᱤᱫᱴᱮᱱ ᱰᱟᱦᱟᱨ ᱟᱨ ᱱᱚᱣᱟ ᱯᱩᱛᱷᱤ ᱫᱚ ᱵᱮᱥ ᱱᱟᱯᱟᱭ ᱛᱮ ᱛᱚᱞ ᱦᱚᱪᱚ ᱠᱟᱛᱮᱫ ᱤᱧᱫᱚ ᱱᱟᱯᱟᱭ ᱛᱤᱧ ᱫᱚᱦᱚ ᱟᱠᱟᱫᱼᱟ ᱟᱨ ᱱᱚᱣᱟ ᱯᱩᱛᱷᱤ ᱡᱚᱜᱟᱣ ᱡᱚᱛᱚᱱ ᱫᱚᱦᱚᱭ ᱦᱩᱭᱩᱜᱼᱟ ᱪᱮᱫᱟᱜ ᱡᱮ ᱛᱟᱭᱚᱢ ᱫᱟᱨᱟᱢ ᱱᱚᱣᱟ ᱯᱩᱛᱷᱤ ᱛᱟᱭᱚᱢ ᱦᱟᱯᱮᱱ ᱫᱤᱱ ᱨᱮᱱ ᱡᱟᱦᱟᱸᱭ ᱠᱚ ᱠᱟᱹᱴᱤᱡ ᱜᱤᱫᱽᱨᱟᱹ ᱠᱚ ᱢᱮᱱᱟᱜ ᱠᱚᱣᱟ ᱩᱱᱠᱩ ᱡᱮᱱᱚ ᱠᱚ ᱯᱟᱲᱦᱟᱣ ᱠᱟᱛᱮᱫ ᱵᱩᱫᱽᱫᱷᱤ ᱠᱚ ᱟᱨᱡᱟᱣ ᱫᱟᱲᱮᱭᱟᱜ ᱟᱨ ᱫᱤᱥᱚᱢ ᱨᱮ ᱧᱩᱛᱩᱢ ᱠᱚ ᱦᱟᱹᱨ ᱫᱟᱲᱮᱭᱟᱜ